ᱱᱚᱣᱟ ᱴᱚᱴᱷᱟᱨᱮᱱ ᱱᱟᱦᱟᱜ ᱥᱟᱱᱛᱟᱲ ᱯᱚᱼᱯᱚᱝᱲᱟᱠᱚ ᱚᱞᱚᱜ ᱯᱟᱲᱦᱟᱣᱨᱮ ᱚᱠᱟᱞᱮᱠᱟ ᱠᱚ ᱥᱮᱞᱮᱫᱚᱜ ᱠᱟᱱᱟ ᱱᱚᱣᱟ ᱵᱟᱨᱮᱛᱮ

ᱱᱚᱣᱟ ᱴᱚᱴᱷᱟᱨᱮᱱ ᱯᱚᱼᱯᱚᱸᱜᱽᱲᱟᱠᱚ ᱚᱞᱚᱜ ᱯᱟᱲᱦᱟᱣᱨᱮ ᱥᱮᱞᱮᱫ ᱫᱚ ᱟᱹᱰᱤ ᱠᱚᱢᱜᱮ ᱪᱮᱫᱞᱮᱠᱟᱛᱮ ᱟᱹᱰᱤ ᱠᱚᱢ ᱯᱳᱭᱞᱳ ᱯᱳᱭᱞᱳ ᱯᱳᱭᱞᱳ ᱥᱮᱪᱮᱫ ᱵᱤᱫᱽᱫᱟᱹᱜᱟᱲ ᱛᱮ ᱤᱥᱠᱩᱞ ᱫᱚ ᱚ ᱪᱟᱞᱟᱜ ᱠᱟᱱᱟ ᱢᱮᱱᱠᱷᱟᱱ ᱡᱚᱠᱷᱚᱱᱜᱮ ᱪᱮᱛᱟᱱ ᱞᱮᱵᱮᱞ ᱨᱮᱱᱟᱜ ᱥᱮ ᱦᱟᱭ ᱥᱠᱩᱞ ᱞᱮᱵᱮᱞ ᱨᱮᱠᱚ ᱪᱟᱞᱟᱜ ᱠᱟᱱᱟ ᱛᱚᱠᱷᱚᱱᱫᱚ ᱚᱞᱚᱜ ᱯᱟᱲᱦᱟᱣᱨᱮ ᱢᱚᱱᱮ ᱵᱟᱝ ᱛᱟᱦᱮᱱᱠᱟᱱ ᱛᱟᱠᱚᱣᱟ ᱱᱚᱣᱟᱠᱚ ᱨᱮᱱᱟᱜ ᱠᱟᱨᱚᱱ ᱥᱮ ᱚᱡᱮ ᱫᱚ ᱦᱩᱭᱩᱜ ᱠᱟᱱᱟ ᱱᱟᱦᱟᱜ ᱡᱩᱜᱽᱨᱮ ᱟᱛᱳ ᱚᱲᱟᱜ ᱨᱮ ᱯᱷᱩᱴᱵᱚᱞ ᱠᱷᱮᱞᱚᱰ ᱟᱹᱰᱤ ᱡᱳᱨᱠᱚ ᱪᱟᱞᱟᱜ ᱠᱟᱱᱟ ᱡᱟᱛᱨᱟ ᱯᱟᱛᱟ ᱚᱨᱠᱮᱥᱴᱨᱟ ᱟᱹᱰᱤ ᱡᱳᱨᱠᱚ ᱪᱟᱞᱟᱜ ᱠᱟᱱᱟ ᱚᱱᱛᱮᱜᱮ ᱢᱚᱱᱮᱫᱚ ᱴᱟᱱᱟᱠᱟᱱ ᱛᱟᱠᱚᱣᱟ ᱢᱮᱱᱠᱷᱟᱱ ᱚᱞᱚᱜ ᱯᱟᱲᱦᱟᱣᱨᱮ ᱢᱚᱱᱮᱫᱚ ᱵᱟᱝ ᱵᱟᱹᱭᱥᱟᱹᱜᱠᱟᱱ ᱛᱟᱠᱚᱣᱟ ᱚᱱᱟ ᱪᱷᱟᱲᱟ ᱦᱚᱸ ᱱᱚᱜᱼᱚᱸᱭ ᱡᱮ ᱱᱤᱛᱚᱜ ᱥᱢᱟᱨᱴ ᱯᱷᱳᱱ ᱦᱩᱭᱠᱟᱱᱟ ᱱᱚᱣᱟ ᱨᱮᱱᱟᱜ ᱢᱤᱫᱴᱟᱝ ᱚᱯᱚᱵᱮᱵᱚᱦᱟᱨ ᱫᱚ ᱚᱯᱚᱵᱮᱵᱚᱦᱟᱨ ᱢᱮᱱᱫᱚ ᱵᱮᱼᱵᱟᱹᱲᱤᱡ ᱵᱮᱣᱦᱟᱨ ᱨᱮ ᱱᱚᱣᱟ ᱡᱤᱱᱤᱥᱠᱚ ᱵᱮᱣᱦᱟᱨᱮᱫᱟ ᱚᱱᱟ ᱠᱷᱟᱹᱛᱤᱨ ᱚᱞ ᱯᱟᱲᱦᱟᱣ ᱥᱮᱱ ᱩᱱᱟᱹᱜ ᱢᱚᱱᱮ ᱵᱟᱝ ᱪᱟᱞᱟᱜᱠᱟᱱ ᱛᱟᱠᱚᱣᱟ